ᱱᱤᱭᱟᱹ ᱟᱞᱮ ᱥᱩᱨ ᱠᱚᱨᱮ ᱱᱤᱭᱟᱹ ᱟᱛᱳᱼᱴᱚᱞᱟ ᱠᱚᱨᱮ ᱫᱚ ᱪᱮᱬᱮ ᱤᱭᱟᱹ ᱠᱚ ᱪᱤᱯᱨᱩ ᱠᱚ ᱢᱟᱱᱮ ᱱᱩᱠᱩᱣᱟᱜ ᱧᱩᱛᱩᱢᱤᱧ ᱵᱟᱰᱟᱭ ᱠᱟᱱᱟ ᱟᱨᱤᱧ ᱞᱟᱹᱭᱮᱫᱟ ᱢᱟᱱᱮ ᱤᱭᱟᱹ ᱯᱚᱛᱟᱢ ᱪᱮᱬᱮ ᱠᱤᱥᱱᱤ ᱪᱮᱬᱮ ᱟᱨ ᱤᱭᱟᱹ ᱥᱟᱛᱮ ᱠᱚᱨᱮ ᱜᱷᱟᱲᱣᱟ ᱠᱚᱠᱚ ᱛᱟᱦᱮᱱᱟ ᱟᱨ ᱠᱚᱜ ᱪᱮᱬᱮ ᱟᱨ ᱱᱩᱠᱩ ᱠᱟᱹᱦᱩ ᱪᱮᱬᱮ ᱢᱟᱱᱮ ᱟᱨ ᱵᱟᱝ ᱚᱱᱠᱟ ᱜᱮ ᱟᱹᱰᱤ ᱥᱟᱸᱜᱮ ᱜᱮ ᱢᱮᱱᱟᱜ ᱠᱚᱣᱟ ᱢᱟᱱᱮ ᱩᱱᱠᱩ ᱫᱚ ᱟᱹᱰᱤ ᱥᱟᱺᱜᱤᱧ ᱢᱟᱱᱮ ᱵᱟᱹᱧ ᱞᱟᱹᱭ ᱫᱟᱲᱮᱭᱟᱜ ᱠᱟᱱᱟ ᱩᱱᱟᱹᱜ ᱥᱟᱺᱜᱤᱧ ᱫᱚ ᱛᱚ ᱚᱱᱠᱟ ᱫᱚ ᱢᱮᱱᱟᱜ ᱠᱚᱣᱟ ᱟᱨᱦᱚᱸ ᱱᱩᱠᱩ ᱢᱮᱱᱢᱮ ᱟᱹᱥᱩᱞᱮᱫ ᱠᱚᱣᱟ ᱵᱚᱱ ᱢᱤᱨᱩ ᱪᱮᱬᱮ ᱟᱨ ᱵᱟᱝ ᱱᱩᱠᱩ ᱯᱟᱣᱨᱟ ᱪᱮᱬᱮ ᱦᱚᱸ ᱟᱵᱚ ᱢᱮᱱᱟᱜ ᱠᱚᱣᱟ ᱢᱟᱱᱮ ᱩᱱᱠᱩᱣᱟᱜ ᱵᱤᱥᱚᱭ ᱛᱮ ᱠᱟᱹᱴᱤᱡ ᱤᱧ ᱢᱮᱱᱧᱚᱜᱮᱫᱟ ᱛᱟᱵᱚᱱ ᱛᱚ ᱢᱤᱨᱩ ᱪᱮᱬᱮ ᱦᱚᱸ ᱟᱹᱰᱤ ᱱᱟᱯᱟᱭ ᱜᱮᱭᱟ ᱠᱚ ᱢᱟᱱᱮ ᱚᱲᱟᱜ ᱨᱮᱵᱚᱱ ᱟᱹᱥᱩᱞ ᱠᱚᱣᱟ ᱟᱨ ᱨᱚᱲ ᱠᱚᱵᱚᱱ ᱪᱮᱫ ᱟᱠᱚᱣᱟ ᱟᱨ ᱱᱚᱛᱮ ᱢᱟᱱᱮ ᱯᱮᱲᱟ ᱯᱩᱨᱵᱷᱩ ᱠᱚᱠᱚ ᱦᱤᱡᱩᱜᱼᱟ ᱛᱤᱱᱟᱹᱜ ᱱᱟᱯᱟᱭ ᱠᱚ ᱨᱚᱲᱟ ᱟᱨ ᱵᱚ ᱟᱸᱡᱚᱢᱟ ᱦᱚᱦᱚ ᱵᱟᱲᱟ ᱟᱵᱚᱱᱟᱠᱚ ᱩᱱᱠᱩ ᱦᱚᱸ ᱟᱹᱰᱤ ᱱᱟᱯᱟᱭ ᱜᱮ ᱟᱨᱵᱟᱝ ᱤᱧᱫᱚᱧ ᱠᱩᱥᱤᱭᱟᱠᱚ ᱠᱟᱱᱟ ᱪᱮ ᱵᱟᱝ ᱤᱭᱟᱹ ᱱᱩᱠᱩ ᱯᱟᱣᱨᱟ ᱪᱮᱬᱮ ᱯᱟᱣᱨᱟ ᱫᱚ ᱢᱮᱱᱟᱜ ᱠᱚᱣᱟ ᱛᱟᱵᱚᱱ ᱟᱵᱚ ᱱᱚᱣᱟ ᱤᱭᱟᱹ ᱚᱲᱟᱜ ᱨᱮᱜᱮ ᱵᱚᱱ ᱫᱚᱦᱚ ᱟᱠᱟᱫ ᱠᱚᱣᱟ ᱠᱟᱛᱷᱟ ᱫᱚ ᱟᱵᱚᱣᱟᱜ ᱢᱮᱱᱢᱮ ᱩᱱᱠᱩ ᱦᱚᱸ ᱚᱱᱠᱟ ᱫᱚ ᱟᱹᱛᱷᱟᱹᱲᱤ ᱫᱚ ᱵᱟᱠᱚ ᱦᱤᱡᱩᱜᱼᱟ ᱡᱮ ᱟᱵᱚᱣᱟᱜ ᱱᱚᱣᱟ ᱚᱲᱟᱜ ᱨᱮ ᱛᱤᱱᱟᱹᱜ ᱥᱟᱱᱛᱤ ᱢᱟᱱᱮ ᱵᱮᱥ ᱡᱩᱫᱤ ᱚᱲᱟᱜᱼᱫᱩᱣᱟᱹᱨᱮᱢ ᱫᱚᱦᱚᱭᱟ ᱛᱚ ᱩᱱᱠᱩ ᱦᱚᱸ ᱱᱟᱯᱟᱭ ᱜᱮᱠᱚ ᱛᱟᱦᱮᱱᱟ ᱟᱨ ᱢᱤᱫ ᱦᱚᱲ ᱵᱟᱨ ᱦᱚᱲ ᱠᱤᱱ ᱦᱤᱡᱩᱜᱼᱟ ᱛᱚ ᱚᱱᱟ ᱞᱟᱹᱜᱤᱫ ᱛᱮ ᱢᱮᱱᱢᱮ ᱟᱹᱰᱤ ᱥᱟᱸᱜᱮ ᱠᱚ ᱦᱤᱡᱩᱜᱼᱟ ᱡᱩᱫᱤ ᱟᱢᱟᱜ ᱚᱲᱟᱜᱼᱫᱩᱣᱟᱹᱨᱮ ᱵᱮᱥ ᱛᱟᱦᱮᱱᱟ ᱛᱚ ᱚᱱᱟ ᱠᱷᱟᱹᱛᱤᱨ ᱛᱮᱦᱚᱸ ᱟᱹᱰᱤ ᱱᱟᱯᱟᱭ ᱢᱮᱱᱢᱮ ᱥᱟᱱᱛᱤ ᱥᱩᱠᱷ ᱟᱨ ᱵᱟᱝ ᱥᱮᱫᱟᱭ ᱦᱟᱯᱲᱟᱢ ᱠᱚᱦᱚᱸ ᱠᱚ ᱢᱮᱱᱟ ᱛᱟᱦᱮᱸ ᱪᱮᱫ ᱯᱟᱣᱨᱟ ᱡᱟᱦᱟᱸ ᱚᱲᱟᱜ ᱨᱮᱠᱚ ᱛᱟᱦᱮᱱᱟ ᱛᱚ ᱚᱸᱰᱮ ᱫᱚ ᱟᱹᱰᱤ ᱱᱟᱯᱟᱭ ᱜᱮᱠᱚ ᱛᱟᱦᱮᱱᱟ ᱢᱮᱱᱛᱮ ᱛᱚ ᱚᱱᱟ ᱠᱷᱟᱹᱛᱤᱨ ᱛᱮ ᱟᱵᱚ ᱦᱚᱸ ᱯᱟᱨᱣᱟ ᱠᱚᱫᱚ ᱟᱹᱰᱤ ᱱᱟᱯᱟᱭ ᱟᱨ ᱫᱚᱦᱚ ᱠᱚᱣᱟᱵᱚᱱ ᱟᱨ ᱡᱚᱛᱚᱣᱟᱜ ᱠᱟᱹᱢᱤ ᱨᱮᱠᱚ ᱞᱟᱜᱟᱜᱼᱟ ᱢᱟᱱᱮ ᱚᱲᱟᱜᱼᱫᱩᱣᱟᱹᱨ ᱦᱚᱸᱠᱚ ᱫᱚᱦᱚᱭᱟ ᱛᱚ ᱟᱨ ᱩᱱᱠᱩ ᱞᱟᱹᱜᱤᱫ ᱛᱮᱦᱚᱸ ᱢᱟᱱᱢᱮ ᱟᱵᱚᱦᱚᱸ ᱪᱟᱨᱟ ᱠᱚᱵᱚᱱ ᱮᱢᱟ ᱠᱚᱣᱟ ᱟᱨ ᱫᱟᱜ ᱠᱚᱵᱚᱱ ᱮᱢᱟ ᱠᱚᱣᱟ ᱛᱚ ᱚᱱᱟ ᱩᱱᱠᱩ ᱦᱚᱸᱛᱚ ᱠᱟᱹᱴᱤᱡ ᱟᱵᱚᱦᱚᱸ ᱫᱮᱠᱷᱵᱷᱟᱞ ᱦᱩᱭᱩᱜᱼᱟ ᱢᱟᱱᱮ ᱟᱵᱚ ᱚᱲᱟᱜᱼᱫᱩᱣᱟᱹᱨ ᱨᱮᱭᱟᱜ ᱱᱟᱯᱟᱭ ᱨᱮᱜᱮ ᱛᱟᱦᱮᱱ ᱠᱟᱱᱟ ᱥᱩᱠᱼᱥᱟᱱᱛᱤ ᱨᱮ ᱟᱨ ᱮᱱᱠᱷᱟᱱ ᱢᱟ ᱟᱵᱚ ᱦᱚᱸ ᱠᱟᱹᱴᱤᱡ ᱚᱱᱟ ᱠᱚᱵᱚᱱ ᱩᱱᱠᱩ ᱦᱚᱸᱵᱚᱱ ᱵᱮᱵᱷᱟᱨ ᱧᱚᱜ ᱠᱚ ᱠᱷᱟᱱ ᱫᱚ ᱟᱵᱚ ᱦᱚᱸ ᱱᱟᱯᱟᱭ ᱜᱮᱵᱚ ᱛᱟᱦᱮᱱᱟ